ᱱᱚᱣᱟ ᱴᱚᱴᱷᱟ ᱨᱮᱫᱚ ᱟᱭᱢᱟ ᱪᱮᱬᱮ ᱠᱚ ᱦᱤᱡᱩᱜ ᱟᱠᱚ ᱟᱨᱠᱤ ᱱᱟᱱᱟ ᱦᱩᱱᱟᱹᱨ ᱡᱮᱢᱚᱱ ᱡᱚᱛᱚᱠᱷᱚᱱᱟᱜ ᱪᱮᱬᱮ ᱫᱚᱧ ᱠᱩᱥᱤᱭᱟᱠᱚᱣᱟ ᱢᱤᱨᱩ ᱪᱮᱬᱮ ᱯᱟᱣᱨᱟ ᱟᱨ ᱟᱭᱢᱟ ᱪᱮᱬᱮ